ᱟᱴ ᱫᱚᱥ ᱫᱩᱭᱦᱟᱡᱟᱨ ᱮᱠᱩᱥ ᱱᱚᱭ ᱮᱜᱟᱨᱳ ᱫᱩᱭ ᱦᱟᱡᱟᱨ ᱵᱟᱭᱤᱥ ᱯᱚᱱᱮᱨᱚ ᱵᱟᱨᱚ ᱫᱩᱭᱦᱟᱡᱟᱨ ᱵᱟᱭᱤᱥ

ᱫᱩᱭ ᱫᱩᱭᱦᱟᱡᱟᱨ ᱛᱮᱭᱤᱥ ᱩᱱᱛᱨᱤᱥ ᱛᱤᱱ ᱫᱩᱭᱦᱟᱡᱟᱨ ᱪᱚᱵᱵᱤᱥ